ᱦᱮᱞᱳ ᱥᱩᱯᱚᱨᱱᱟ ᱠᱤᱥᱠᱩ ᱟᱪᱪᱷᱟ ᱱᱚᱣᱟ ᱥᱟᱱᱛᱟᱲ ᱦᱚᱲ ᱠᱚ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱪᱮᱫ ᱠᱷᱟᱹᱛᱤᱨ ᱠᱚ ᱪᱟᱞᱟᱜ ᱠᱟᱱᱟ ᱩᱪᱟᱹᱲᱚᱜ ᱠᱟᱱᱟ ᱠᱚ ᱪᱮᱫ ᱠᱷᱟᱹᱛᱤᱨ ᱜᱚᱝᱜᱟᱢᱚᱱᱤ ᱠᱤᱥᱠᱩ ᱚ ᱟᱨ ᱛᱟᱦᱞᱮ ᱡᱟᱦᱟᱸᱭ ᱠᱟᱹᱴᱤᱡ ᱠᱚ ᱤᱭᱚᱝ ᱜᱮᱭᱟ ᱛᱟᱦᱞᱮ ᱩᱱᱠᱩ ᱫᱚ ᱛᱟᱦᱞᱮ ᱪᱮᱫ ᱠᱷᱟᱹᱛᱤᱨ ᱠᱚ ᱪᱟᱞᱟᱜ ᱠᱟᱱᱟ ᱵᱟᱭᱨᱮ ᱫᱤᱥᱚᱢ ᱟᱨ ᱴᱷᱤᱠᱜᱮᱭᱟ ᱟᱨ ᱡᱟᱦᱟᱸᱭ ᱥᱟᱱ ᱥᱚᱱ

ᱚ ᱱᱚᱣᱟᱴᱟᱜ ᱜᱮ ᱠᱩᱞᱤ ᱨᱮᱱᱟᱜ ᱛᱟᱦᱮᱸᱞᱮᱱ ᱛᱤᱧᱟᱹ ᱴᱷᱤᱠᱜᱮᱭᱟ ᱛᱟᱦᱞᱮ ᱦᱩᱸ